ᱵᱷᱟᱨᱚᱛ ᱥᱚᱨᱠᱟᱨᱟᱜ ᱱᱚᱝᱠᱟᱱᱟᱜ ᱢᱤᱫᱴᱟᱝ ᱢᱟᱨᱟᱝ ᱢᱟᱱᱮ ᱡᱳᱡᱚᱱᱟ ᱢᱮᱱᱟᱜᱼᱟ ᱡᱟᱦᱟᱸ ᱟᱵᱚᱥ ᱡᱳᱡᱚᱱᱟ ᱡᱟᱦᱟᱸ ᱫᱚ ᱥᱟᱹᱨᱤᱜᱮ ᱟᱹᱰᱤ ᱫᱟᱢᱟᱱ ᱢᱟᱱᱮ ᱡᱳᱡᱚᱱᱟ ᱠᱟᱱᱟ ᱡᱟᱦᱟᱸ ᱠᱷᱟᱹᱛᱤᱨ ᱛᱮ ᱛᱤᱦᱤᱧ ᱟᱵᱚ ᱵᱷᱟᱨᱚᱛ ᱫᱤᱥᱚᱢ ᱨᱮᱱ ᱯᱨᱚᱛᱮᱠᱴᱤ ᱟᱹᱛᱩ ᱴᱚᱞᱟ ᱨᱮᱱ ᱡᱟᱦᱟᱸᱭ ᱨᱮᱸᱜᱮᱡ ᱦᱚᱲ ᱩᱱᱠᱩ ᱱᱚᱶᱟ ᱨᱮᱭᱟᱜ ᱥᱩᱡᱳᱜᱽ ᱥᱩᱵᱤᱫᱟ ᱠᱚ ᱧᱟᱢ ᱮᱫᱟ ᱛᱚ ᱱᱚᱸᱰᱮ ᱠᱷᱚᱱ ᱩᱱᱠᱩ ᱚᱲᱟᱜ ᱵᱮᱱᱟᱣ ᱞᱟᱹᱜᱤᱫ ᱛᱮ ᱵᱤᱵᱷᱤᱱᱱᱚ ᱨᱚᱠᱚᱢ ᱥᱠᱤᱢ ᱨᱮ ᱵᱤᱵᱷᱤᱱᱱᱚ ᱨᱚᱠᱚᱢ ᱴᱟᱠᱟ ᱢᱮᱱᱟᱜᱼᱟ ᱚᱱᱟ ᱴᱟᱠᱟ ᱧᱟᱢ ᱠᱟᱛᱮᱫ ᱩᱱᱠᱩ ᱮᱠᱫᱚᱢ ᱯᱩᱨᱟᱹᱯᱩᱨᱤ ᱯᱟᱠᱟ ᱚᱲᱟᱜ ᱠᱚ ᱵᱮᱱᱟᱣᱟᱠᱚ ᱠᱟᱱᱟ ᱡᱟᱛᱮ ᱚᱱᱟ ᱚᱲᱟᱜ ᱵᱮᱱᱟᱣ ᱞᱮᱠᱷᱟᱱ ᱛᱟᱭᱱᱚᱢ ᱫᱟᱨᱟᱢ ᱩᱱᱟᱹᱜ ᱠᱷᱚᱨᱚᱪᱼᱯᱟᱛᱤ ᱵᱟᱝ ᱦᱩᱭᱩᱜ ᱛᱟᱠᱚᱣᱟ ᱥᱩᱵᱤᱫᱷᱟ ᱢᱮᱱᱟᱜᱼᱟ ᱵᱟᱨᱼᱵᱟᱨ ᱡᱩᱛ ᱦᱚᱸ ᱵᱟᱝ ᱫᱚᱨᱠᱟᱨ ᱢᱮᱱᱟᱜᱼᱟ ᱛᱚ ᱱᱚᱶᱟ ᱡᱳᱡᱚᱱᱟ ᱛᱮ ᱛᱤᱦᱤᱧ ᱜᱚᱴᱟ ᱵᱷᱟᱨᱚᱛ ᱫᱤᱥᱚᱢ ᱜᱮ ᱪᱟᱞᱟᱜ ᱠᱟᱱᱟ ᱟᱨ ᱟᱭᱢᱟ ᱦᱚᱰᱟᱜ ᱜᱮ ᱯᱨᱚᱪᱚᱱᱰᱚ ᱩᱯᱚᱠᱟᱨ ᱦᱩᱭ ᱟᱠᱟᱱᱟ ᱟᱨ ᱠᱚᱭᱮᱠ ᱵᱚᱥᱚᱨ ᱯᱚᱨ ᱢᱚᱱᱮ ᱦᱚᱭ ᱜᱚᱴᱟ ᱵᱷᱟᱨᱚᱛ ᱫᱤᱥᱚᱢ ᱨᱮ ᱟᱨ ᱵᱳᱫᱷᱚᱭ ᱟᱹᱛᱩ ᱴᱚᱞᱟ ᱠᱚᱨᱮ ᱫᱚ ᱵᱩᱥᱩᱯ ᱚᱲᱟᱜ ᱠᱚᱨᱮ ᱦᱟᱥᱟ ᱠᱚᱨᱮ ᱫᱚ ᱵᱟᱝ ᱵᱟᱝ ᱛᱮᱦᱮᱸᱱᱟ ᱛᱚ ᱱᱚᱜᱼᱚ ᱱᱚᱶᱟ ᱜᱮ ᱟᱹᱰᱤ ᱢᱟᱨᱟᱝ ᱢᱟᱱᱮ ᱥᱚᱨᱠᱟᱨᱟᱜ ᱡᱳᱡᱚᱱᱟ ᱫᱚ ᱡᱟᱦᱟᱸᱭ ᱜᱚᱴᱟ ᱨᱮᱸᱜᱮᱡ ᱦᱚᱲᱮ ᱜᱚᱲᱚᱣᱟᱠᱚ ᱠᱟᱱᱟ